ᱟᱞᱮ ᱫᱤᱥᱚᱢ ᱱᱚᱣᱟ ᱵᱤᱨ ᱫᱤᱥᱚᱢ ᱱᱚᱣᱟ ᱫᱤᱥᱚᱢ ᱨᱮ ᱡᱚ ᱡᱤᱱᱤᱥ ᱟᱹᱰᱤ ᱡᱚᱢᱟᱜ ᱟᱹᱰᱤ ᱪᱮᱦᱨᱟ ᱜᱮ ᱡᱚ ᱟᱠᱟᱱᱟ ᱡᱟᱦᱟᱸ ᱞᱮᱠᱟ ᱩᱞ ᱠᱚ ᱟᱢᱲᱟ ᱠᱚ ᱡᱚᱡᱚ ᱠᱚ ᱥᱩᱭᱛᱟᱹᱢ ᱠᱚ ᱜᱷᱟᱱᱴᱟᱲ ᱠᱚ ᱟᱨ ᱱᱚᱜᱼᱚᱭ ᱛᱤᱨᱤᱞ ᱠᱚ ᱛᱟᱨᱚᱵ ᱠᱚ ᱡᱚ ᱟᱠᱟᱱᱟ ᱟᱨ ᱱᱚᱜᱼᱚᱭ ᱱᱚᱛᱮ ᱪᱟᱥᱵᱟᱥ ᱨᱮᱱᱟᱜ ᱫᱚ ᱵᱮᱸᱜᱟᱲ ᱵᱤᱞᱟᱹᱛᱤ ᱱᱚᱣᱟ ᱠᱚ ᱟᱹᱰᱤ ᱪᱮᱦᱨᱟ ᱡᱚ ᱱᱚᱣᱟ ᱡᱚᱢ ᱞᱮᱠᱷᱟᱱ ᱫᱚ ᱱᱚᱣᱟ ᱦᱚᱲᱢᱚ ᱨᱮ ᱟᱹᱰᱤ ᱪᱮᱦᱨᱟ ᱱᱤᱨᱟᱹᱭ ᱛᱟᱦᱮᱱᱟ ᱚᱱᱟ ᱠᱷᱟᱹᱛᱤᱨ ᱱᱚᱣᱟ ᱵᱤᱨ ᱫᱤᱥᱚᱢ ᱨᱤᱱ ᱡᱟᱦᱟᱸ ᱛᱤᱱᱟᱹᱜ ᱜᱮ ᱨᱳᱜᱽ ᱟᱡᱟᱨ ᱠᱚᱫᱚ ᱟᱹᱰᱤ ᱩᱥᱟᱹᱨᱟ ᱜᱮ ᱪᱟᱵᱟᱜᱼᱟ ᱱᱚᱣᱟ ᱠᱚᱨᱮ ᱫᱚ ᱩᱱᱠᱩ ᱵᱩᱨᱩ ᱫᱤᱥᱚᱢ ᱨᱮᱱ ᱦᱚᱲ ᱫᱚ ᱟᱞᱮ ᱫᱚ ᱚᱱᱟ ᱠᱷᱟᱹᱛᱤᱨ ᱵᱤᱢᱟᱨ ᱥᱮ ᱮᱢᱟᱱ ᱟᱡᱟᱨ ᱵᱤᱢᱟᱨ ᱫᱚ ᱩᱱᱟᱹᱜ ᱪᱮᱦᱨᱟ ᱫᱚ ᱵᱟᱝ ᱡᱟᱦᱟᱱ ᱴᱚᱴᱠᱟ ᱡᱤᱱᱤᱥ ᱞᱮ ᱧᱟᱢᱟ ᱱᱟᱣᱟᱱᱟᱜ ᱡᱤᱱᱤᱥ ᱞᱮ ᱡᱚᱢ ᱞᱮ ᱧᱟᱢ ᱫᱟᱲᱮᱭᱟᱜᱼᱟ